ᱢᱮᱱ ᱟᱠᱚ ᱟᱹᱰᱤ ᱡᱟᱭᱜᱟ ᱨᱮᱱ ᱦᱚᱲ ᱦᱮᱡ ᱠᱟᱛᱮᱫ ᱟᱹᱰᱤᱡᱳᱨ ᱠᱚ ᱟᱸᱫᱟᱜᱚᱜ ᱠᱟᱱᱜᱮᱭᱟ ᱥᱟᱹᱨᱤᱜᱮ ᱠᱤᱥᱟᱹᱲ ᱦᱚᱲ ᱫᱚ ᱦᱳᱴᱮᱞ ᱯᱷᱚᱴᱮᱞ ᱱᱚᱣᱟ ᱡᱟᱭᱜᱟᱨᱮ ᱵᱟᱹᱱᱩᱜ ᱟᱱᱟᱝ ᱟᱨ ᱧᱮᱧᱮᱞ ᱞᱟᱹᱜᱤᱫᱼᱛᱮ ᱦᱚᱲ ᱢᱟᱠᱚ ᱦᱤᱡᱩᱜ ᱠᱟᱱ ᱜᱮᱭᱟ ᱱᱚᱜᱼᱚᱭ ᱵᱟᱝ ᱰᱮᱢ ᱠᱚ ᱵᱮᱱᱟᱣ ᱠᱟᱱᱟ ᱱᱚᱜᱼᱚᱭ ᱵᱟᱝ ᱢᱚᱱᱫᱤᱨ ᱠᱚ ᱵᱮᱱᱟᱣ ᱠᱟᱱᱟ ᱱᱚᱜᱼᱚᱭ ᱵᱟᱝ ᱵᱩᱨᱩ ᱠᱚ ᱛᱟᱵᱚᱱ ᱢᱮᱱᱟᱜᱼᱟ ᱵᱤᱨᱼᱵᱩᱨᱩ ᱠᱚ ᱩᱱᱟᱹᱜ ᱪᱮᱦᱨᱟ ᱟᱨ ᱵᱟᱝ ᱡᱚᱛᱚᱣᱟᱜ ᱜᱮ ᱪᱮᱦᱨᱟ ᱜᱮ ᱢᱮᱱᱟᱜᱼᱟ ᱮᱱᱠᱷᱟᱱ ᱦᱳᱴᱮᱞ ᱦᱚᱸ ᱵᱟᱝ ᱠᱚ ᱵᱟᱹᱭᱥᱟᱹᱣ ᱫᱟᱲᱮᱭᱟᱜ ᱠᱟᱱᱟ ᱚᱠᱚᱭ ᱦᱚᱸ ᱮᱱᱠᱷᱟᱱ ᱱᱩᱠᱩ ᱫᱚ ᱦᱮᱡ ᱟᱠᱟᱱᱟ ᱠᱚ ᱠᱷᱟᱹᱞᱤ ᱫᱟᱭᱟ ᱜᱮᱠᱚ ᱧᱮᱞᱚᱜ ᱠᱟᱱᱟ ᱵᱩᱠᱩᱫ ᱵᱩᱠᱩᱫ ᱱᱤᱛᱚᱜᱼᱢᱟ ᱨᱮᱸᱜᱮᱡ ᱵᱮᱲᱟ ᱥᱮᱴᱮᱨᱮᱱᱟ ᱮᱱᱟᱝ ᱫᱚ ᱡᱚᱢ ᱠᱟᱛᱮᱫ ᱱᱟᱥᱛᱟ ᱠᱟᱛᱮᱫ ᱠᱚ ᱦᱮᱡ ᱥᱟᱦᱟᱨ ᱵᱟᱡᱟᱨ ᱦᱚᱸ ᱱᱤᱛᱚᱜᱼᱢᱟ ᱟᱹᱰᱤ ᱡᱷᱟᱹᱞ ᱨᱮ ᱮᱱᱨᱮᱦᱚᱸ ᱟᱵᱚ ᱡᱟᱭᱜᱟ ᱨᱮ ᱱᱩᱱᱟᱹᱜ ᱪᱮᱦᱨᱟ ᱡᱟᱭᱜᱟ ᱠᱟᱱᱟ ᱥᱮᱴᱮᱨ ᱛᱮ ᱦᱩᱭ ᱟᱠᱟᱫ ᱠᱚᱜᱮᱭᱟ ᱧᱮᱞᱛᱮ ᱦᱩᱭᱩᱜ ᱠᱟᱱᱜᱮᱭᱟ ᱢᱮᱱᱠᱷᱟᱱ ᱫᱚ ᱜᱟᱹᱰᱤ ᱢᱚᱴᱚᱨ ᱪᱮᱛᱟᱱ ᱦᱤᱡᱩᱜ ᱠᱟᱱᱟ ᱠᱚ ᱦᱟᱱᱟ ᱱᱚᱣᱟ ᱡᱤᱯ ᱠᱚ ᱵᱷᱟᱲᱟᱭᱮᱜᱼᱟ ᱚᱠᱚᱭ ᱚᱴᱳ ᱠᱚ ᱵᱷᱟᱲᱟᱭᱮᱜᱼᱟ ᱚᱱᱠᱟ ᱠᱟᱛᱮᱫ ᱠᱚ ᱦᱤᱡᱩᱜ ᱠᱟᱱᱟ ᱠᱟᱨ ᱠᱚ ᱵᱷᱟᱲᱟᱭᱮᱜᱼᱟ ᱚᱠᱚᱭ ᱪᱷᱳᱴᱟ ᱦᱟᱹᱛᱤ ᱵᱷᱟᱲᱟᱭᱮᱜ ᱟᱭ ᱥᱟᱹᱨᱤᱜᱮ ᱱᱚᱸᱰᱮ ᱩᱱᱟᱹᱜ ᱢᱟᱨᱟᱝ ᱡᱟᱭᱜᱟ ᱨᱮ ᱦᱳᱴᱮᱞ ᱜᱮ ᱵᱟᱹᱱᱩᱜ ᱟᱱᱟᱝ ᱮᱱᱠᱷᱟᱱ ᱟᱹᱰᱤ ᱠᱚᱥᱴᱚᱜᱮ ᱟᱯᱱᱟᱨᱜᱮ ᱧᱮᱞᱡᱚᱝ ᱦᱚᱲ ᱜᱮᱢ ᱱᱚᱣᱟ ᱤᱭᱟᱹᱨᱮᱱ ᱫᱟᱭᱟᱜᱼᱟ ᱵᱷᱟᱵᱽᱱᱟᱜ ᱟᱢ ᱱᱚᱜᱼᱚᱭ ᱵᱟᱝ ᱢᱚᱱᱫᱤᱨ ᱦᱩᱭᱩᱜ ᱠᱟᱱ ᱢᱚᱱᱫᱤᱨ ᱢᱮᱱᱟᱜᱼᱟ ᱱᱚᱜᱼᱚᱭ ᱵᱟᱝ ᱵᱩᱨᱩ ᱢᱮᱱᱟᱜᱼᱟ ᱱᱚᱜᱼᱚᱭ ᱵᱟᱝ ᱰᱮᱢ ᱟᱲᱮ ᱢᱮᱱᱟᱜᱼᱟ ᱩᱱᱟᱹᱜ ᱪᱮᱦᱨᱟ ᱱᱚᱸᱰᱮ ᱱᱚᱜᱼᱚᱭ ᱦᱮᱸ ᱵᱟᱡᱟᱨ ᱦᱩᱭᱩᱜ ᱠᱟᱱᱟ ᱱᱚᱸᱰᱮ ᱩᱱᱟᱹᱜ ᱪᱮᱦᱨᱟ ᱟᱹᱛᱩ ᱫᱤᱥᱚᱢ ᱢᱮᱱᱟᱜ ᱜᱮᱭᱟ ᱱᱚᱜᱼᱚᱭ ᱧᱮᱞᱡᱚᱝ ᱞᱟᱹᱜᱤᱫᱼᱛᱮ ᱥᱮᱴᱮᱨᱚᱜ ᱠᱟᱱᱟ ᱠᱚ ᱮᱱᱠᱷᱟᱱ ᱦᱚᱲ ᱢᱟ ᱟᱹᱰᱤᱡᱳᱨ ᱠᱚ ᱦᱚᱲᱭᱟᱝᱼᱚᱜ ᱠᱟᱱ ᱜᱮᱭᱟ ᱚᱱ ᱟᱱᱟᱜᱮᱼᱢᱟ ᱚᱱᱠᱟ ᱞᱮᱠᱟ ᱱᱚᱣᱟ ᱩᱭᱦᱟᱹᱨ ᱞᱮᱠᱷᱟᱱ ᱜᱮ ᱜᱟᱱᱚᱜᱼᱟ